ᱟᱞᱮ ᱟᱡᱳᱫᱤᱭᱟᱹ ᱵᱩᱨᱩ ᱨᱮᱫᱚ ᱟᱹᱰᱤ ᱜᱚᱴᱟᱝ ᱧᱮᱞᱚᱜ ᱧᱮᱞᱚᱜ ᱡᱤᱱᱤᱥ ᱠᱚ ᱢᱮᱱᱟᱜ ᱠᱟᱫᱟ ᱢᱟᱱᱮ ᱫᱚᱢᱮ ᱰᱚᱝᱨᱤ ᱢᱮᱱᱟᱜᱼᱟ ᱛᱳ ᱮᱢᱚᱱ ᱥᱟᱺᱜᱤᱧ ᱥᱟᱺᱜᱤᱧ ᱠᱚᱨᱮᱱ ᱧᱮᱞ ᱠᱚ ᱦᱤᱡᱩᱜᱼᱟ ᱵᱟᱝ ᱠᱳᱞᱠᱟᱛᱟ ᱵᱚᱦᱩᱫ ᱥᱟᱺᱜᱤᱧ ᱥᱟᱺᱜᱤᱧ ᱠᱚᱨᱮᱱᱜᱮ ᱟᱫᱚ ᱯᱨᱟᱭ ᱱᱚᱝᱠᱟᱜᱮ ᱥᱩᱨ ᱥᱩᱨ ᱞᱮ ᱠᱩᱞᱤ ᱵᱟᱲᱟᱜᱼᱟ ᱡᱮ ᱫᱟᱫᱟ ᱟᱯᱱᱟᱨᱟ ᱠᱳᱛᱷᱟ ᱛᱷᱮᱠᱮ ᱮᱥᱮᱪᱷᱮᱱ ᱱᱚᱝᱠᱟᱞᱮ ᱩᱲ ᱩᱲᱞᱮ ᱠᱩᱞᱤ ᱵᱟᱲᱟ ᱠᱚᱣᱟ ᱞᱟᱹᱭ ᱫᱚᱠᱚ ᱞᱟᱹᱭ ᱜᱮᱭᱟ ᱪᱮᱫ ᱪᱚᱝ ᱱᱚᱸᱰᱮ ᱠᱷᱚᱱᱤᱧ ᱦᱮᱡ ᱟᱠᱟᱱᱟ ᱢᱮᱱᱛᱮ ᱚᱱᱠᱟ ᱞᱟᱹᱭ ᱫᱚᱠᱚ ᱞᱟᱹᱭ ᱜᱮᱭᱟ ᱢᱚᱴᱟᱢᱩᱴᱤ ᱟᱨᱚ ᱧᱮᱞᱚᱜ ᱞᱮᱠᱟᱱ ᱡᱟᱭᱜᱟ ᱫᱚ ᱪᱮᱫ ᱢᱮᱱᱟᱜ ᱠᱟᱫᱟ ᱱᱚᱜᱼᱚᱭ ᱱᱚᱸᱰᱮ ᱡᱷᱚᱨᱱᱟ ᱯᱷᱚᱨᱱᱟ ᱠᱚ ᱴᱷᱩᱲᱜᱟ ᱯᱷᱚᱞ ᱠᱚ ᱢᱮᱛᱟᱜ ᱠᱟᱱᱫᱚ ᱡᱷᱚᱨᱱᱟ ᱟᱨ ᱢᱤᱫᱴᱮᱱ ᱢᱟ ᱱᱚᱣᱟ ᱟᱞᱮ ᱴᱚᱴᱷᱟᱨᱮ ᱵᱟᱝᱢᱟ ᱟᱡᱳᱫᱤᱭᱟᱹ ᱵᱩᱨᱩ ᱨᱮᱫᱚ ᱱᱚᱜᱼᱚᱭ ᱡᱮ ᱵᱟᱹᱭᱥᱟᱹᱠᱷ ᱠᱩᱱᱟᱹᱢᱤ ᱥᱮᱸᱫᱽᱨᱟ ᱵᱟᱝ ᱦᱩᱭᱩᱜ ᱮᱢᱚᱱ ᱡᱮ ᱦᱚᱲᱠᱚ ᱦᱤᱡᱩᱜᱼᱟ ᱵᱟᱭᱨᱮ ᱠᱷᱚᱱᱟᱜ ᱥᱮ ᱟᱹᱰᱤᱜᱟᱱ ᱵᱤᱨ ᱠᱚ ᱵᱚᱞᱚᱜ ᱟᱠᱚ ᱚᱠᱚᱭ ᱥᱮᱞᱮᱫ ᱜᱚᱡ ᱠᱚᱣᱟ ᱠᱚ ᱡᱮᱠᱳᱱᱳᱜᱮ ᱟᱨ ᱪᱮᱫ ᱪᱚᱝ ᱟᱨ ᱥᱮᱸᱫᱽᱨᱟ ᱠᱚ ᱵᱚᱞᱚᱱᱟ ᱛᱳ ᱮᱢᱚᱱ ᱩᱰᱩᱠᱚᱜᱼᱟ ᱠᱚ ᱢᱳᱴᱟᱢᱩᱴᱤ ᱮᱠᱴᱟ ᱫᱩᱴᱟ ᱥᱮᱱ ᱫᱟᱠᱟ ᱵᱟᱲᱟ ᱠᱮᱫᱟ ᱠᱚ ᱵᱟᱥ ᱟᱹᱭᱩᱵ ᱮᱱᱟ ᱛᱟᱭᱚᱢ ᱫᱚ ᱥᱮ ᱢᱟᱱᱮ ᱡᱟᱦᱟᱸ ᱫᱳᱸᱜᱮᱲ ᱵᱚᱱ ᱢᱮᱛᱟᱜ ᱠᱟᱱ ᱚᱱᱟᱠᱚ ᱮᱱᱮᱡᱼᱟ ᱫᱚᱥᱟᱨ ᱦᱤᱞᱳᱜ ᱫᱚ ᱫᱟᱠᱟ ᱡᱚᱢ ᱡᱚᱢ ᱛᱮ ᱪᱟᱞᱟᱜ ᱟᱠᱚ ᱟᱨ ᱪᱮᱫ ᱪᱚᱝ ᱟᱹᱰᱤ ᱫᱚᱢᱮᱜᱮ ᱦᱚᱲᱠᱚ ᱦᱤᱡᱩᱜᱼᱟ ᱡᱟᱣᱨᱟᱜᱼᱟ ᱱᱚᱣᱟ ᱵᱩᱫᱽᱫᱷᱚ ᱯᱩᱨᱱᱤᱢᱟ ᱫᱚ ᱟᱨ ᱪᱮᱫ ᱪᱚᱝ ᱚᱱᱟᱛᱤᱧ ᱢᱮᱱ ᱮᱫᱟ ᱟᱞᱮᱭᱟᱜ ᱱᱚᱣᱟ ᱟᱡᱳᱫᱤᱭᱟᱹ ᱵᱩᱨᱩ ᱫᱚ ᱢᱟᱱᱮ ᱫᱚᱢᱮ ᱜᱮᱠᱚ ᱠᱩᱥᱤᱭᱟᱜᱼᱟ ᱧᱮᱞ ᱦᱚᱸ ᱢᱤᱫᱴᱮᱱ ᱡᱮ ᱵᱟᱝᱢᱟ ᱚᱱᱟ ᱱᱟᱝᱥᱟ ᱛᱤᱧ ᱪᱟᱞᱟᱜᱼᱟ ᱟᱡᱳᱫᱤᱭᱟᱹ ᱵᱩᱨᱩ ᱥᱩᱛᱟᱹᱱ ᱴᱟᱺᱰᱤ ᱦᱚᱸᱧ ᱧᱮᱞ ᱟᱹᱜᱩᱭᱟ ᱟᱨ ᱵᱩᱨᱩ ᱦᱚᱸᱧ ᱧᱮᱞ ᱟᱹᱜᱩᱭᱟ ᱚᱱᱟᱛᱮ ᱫᱚᱢᱮᱜᱮ ᱦᱮᱡ ᱫᱚᱠᱚ ᱦᱤᱡᱩᱜᱼᱟ ᱦᱚᱲ ᱪᱮᱫ ᱫᱚ ᱦᱮᱸ ᱟᱨ ᱠᱩᱥᱤ ᱦᱚᱸᱠᱚ ᱠᱩᱥᱤᱭᱟᱜᱼᱟ ᱵᱟᱵᱟᱨᱮ ᱟᱡᱳᱫᱤᱭᱟᱹ ᱵᱩᱨᱩ ᱢᱮᱱᱟᱠᱚ ᱫᱚᱢᱮ ᱪᱮᱦᱨᱟ ᱡᱟᱭᱜᱟᱭᱟ ᱚᱱᱠᱟ ᱠᱚ ᱜᱚᱞᱯᱷᱚ ᱵᱟᱲᱟᱜ ᱟᱠᱚ ᱟᱨ ᱪᱮᱫ ᱪᱚᱝ ᱦᱮᱸ ᱚᱱᱟᱛᱮ ᱤᱧᱫᱩᱧ ᱢᱮᱱ ᱮᱫᱟ ᱫᱚᱢᱮᱱᱟᱝ ᱠᱚ ᱠᱩᱥᱤᱭᱟᱜᱼᱟ ᱠᱚ ᱟᱞᱮ ᱟᱡᱳᱫᱤᱭᱟᱹ ᱵᱩᱨᱩ ᱫᱚ ᱟᱨ ᱪᱮᱫ ᱪᱚᱝ ᱴᱷᱤᱠ ᱜᱮᱭᱟ ᱱᱤᱭᱟᱹ ᱠᱚ ᱢᱮᱱ ᱠᱟᱛᱮ ᱜᱤᱧ ᱢᱩᱪᱟᱹᱫ ᱮᱫᱟ